ᱛᱤᱦᱤᱧ ᱠᱷᱚᱱᱟᱜ ᱟᱞᱮ ᱢᱚᱬᱮ ᱯᱤᱲᱦᱤ ᱞᱮ ᱦᱩᱭᱤᱩᱜ ᱠᱟᱱᱟ ᱟᱞᱮᱭᱟᱜ ᱜᱷᱟᱨᱚᱸᱧᱡ ᱨᱮ ᱡᱟᱦᱟᱸ ᱥᱮᱨᱣᱟ ᱢᱮᱱᱟᱜᱼᱟ ᱵᱚᱸᱜᱟ ᱵᱩᱨᱩ ᱢᱮᱱᱟᱜᱼᱟ ᱟᱞᱛᱟ ᱪᱷᱟᱹᱴᱭᱟᱹᱨ ᱢᱮᱱᱟᱜᱼᱟ ᱵᱟᱯᱞᱟ ᱵᱤᱦᱟᱹ ᱢᱮᱱᱟᱜᱼᱟ ᱱᱚᱣᱟ ᱠᱚᱞᱮ ᱯᱟᱞᱟᱣ ᱟᱹᱜᱩᱭᱮᱫᱟ ᱜᱚᱲᱚᱢ ᱵᱟᱵᱟ ᱴᱷᱟᱹᱠᱩᱨ ᱵᱟ ᱛᱟᱠᱚ ᱠᱚ ᱢᱮᱱᱴᱚᱣ ᱠᱟᱫᱟ ᱥᱮ ᱵᱟᱯᱩ ᱛᱟᱠᱚ ᱠᱚ ᱢᱮᱱᱴᱚᱣ ᱠᱟᱫᱟ ᱚᱱᱟᱜᱮᱞᱮ ᱟᱞᱮᱞᱮ ᱯᱟᱞᱟᱣ ᱟᱹᱜᱩᱭᱮᱫᱟ ᱱᱚᱣᱟ ᱜᱷᱟᱨᱚᱸᱧᱡᱽ ᱨᱮ ᱟᱫᱚ ᱱᱚᱜᱼᱚ ᱱᱚᱜᱼᱚᱭᱡᱮ ᱥᱚᱦᱚᱨᱟᱭ ᱨᱮ ᱥᱚᱦᱚᱨᱟᱭ ᱨᱮ ᱟᱞᱮᱭᱟᱜ ᱡᱟᱦᱟᱸ ᱜᱷᱟᱨᱚᱸᱧᱡᱽ ᱨᱮ ᱢᱮᱱᱟᱜ ᱟᱠᱟᱫᱟ ᱯᱟᱞᱟᱣ ᱟᱹᱜᱩᱭᱮᱫᱟᱞᱮ ᱢᱟᱱᱟᱣᱮᱫᱟᱞᱮ ᱱᱚᱜᱚᱭᱡᱮ ᱩᱢ ᱢᱟᱲᱟᱝ ᱩᱢ ᱯᱷᱟᱨᱪᱟ ᱯᱷᱟᱹᱨᱪᱤ ᱠᱟᱛᱮᱫ ᱚᱲᱟᱜ ᱫᱩᱣᱟᱹᱨ ᱥᱟᱯᱷᱟᱼᱥᱟᱹᱯᱷᱤ ᱚᱲᱟᱜ ᱜᱚᱝᱠᱮ ᱠᱚ ᱥᱟᱯᱷᱟᱼᱥᱟᱹᱯᱷᱤᱭᱟᱠᱚ ᱱᱚᱜᱼᱚ ᱱᱚᱣᱟ ᱥᱟᱯᱷᱟᱼᱥᱟᱹᱯᱷᱤ ᱠᱟᱛᱮᱜ ᱵᱚᱸᱜᱟ ᱵᱩᱨᱩ ᱨᱮᱱᱟᱜ ᱡᱟᱦᱟᱸ ᱥᱟᱡ ᱥᱚᱨᱚᱢᱡᱟᱢ ᱱᱚᱣᱟ ᱠᱚᱦᱚᱸᱞᱮ ᱟᱱᱴᱟᱣ ᱠᱩᱲᱟᱣᱟ ᱱᱚᱣᱟ ᱠᱚ ᱟᱨ ᱩᱢ ᱯᱷᱟᱨᱪᱟᱼᱯᱷᱟᱹᱨᱪᱤ ᱠᱟᱛᱮᱜ ᱡᱟᱦᱟᱸ ᱥᱚᱦᱚᱨᱟᱭ ᱨᱮᱞᱮ ᱵᱚᱸᱜᱟ ᱵᱩᱨᱩᱭᱟ ᱡᱮ ᱵᱚᱸᱜᱟ ᱵᱩᱨᱩᱭᱟᱞᱮ ᱡᱩᱫᱟᱹᱛᱮ ᱢᱤᱜᱴᱮᱡ ᱵᱚᱸᱜᱟ ᱪᱚᱰᱚᱨ ᱞᱟᱹᱜᱤᱫ ᱠᱤᱪᱷᱩ ᱢᱤᱫᱴᱮᱡ ᱦᱚᱯᱚᱱ ᱦᱚᱯᱚᱱ ᱴᱩᱢᱟᱹᱝ ᱨᱮ ᱨᱟᱱ ᱫᱟᱜ ᱛᱟᱯᱟᱱᱫᱟᱜ ᱜᱩᱸᱰᱟᱹ ᱠᱟᱛᱮᱫ ᱱᱚᱣᱟ ᱠᱷᱩᱫᱤ ᱡᱟᱝ ᱪᱟᱣᱞᱮ ᱡᱟᱝ ᱠᱷᱩᱫᱤ ᱠᱟᱛᱮᱫ ᱱᱚᱣᱟ ᱦᱟᱸᱰᱤ ᱠᱚ ᱫᱚᱦᱚᱭ ᱛᱟᱞᱮᱭᱟ ᱯᱷᱟᱨᱪᱟᱼᱯᱷᱟᱹᱨᱪᱤ ᱠᱟᱛᱮᱫ ᱱᱚᱜᱼᱚ ᱱᱟ ᱥᱮᱨᱣᱟ ᱫᱚ ᱟᱞᱮ ᱥᱮᱫᱟᱭ ᱠᱷᱚᱱᱟᱜ ᱢᱮᱱᱟᱜ ᱛᱟᱞᱮᱭᱟ ᱱᱚᱜᱼᱚ ᱱᱚᱣᱟ ᱥᱮᱨᱣᱟ ᱫᱚ ᱱᱤᱛᱦᱚᱸ ᱤᱧᱦᱚᱧ ᱯᱟᱞᱟᱣ ᱟᱹᱜᱩᱭᱮᱫ ᱜᱮᱭᱟ ᱟᱨ ᱵᱟᱵᱟ ᱦᱚᱸ ᱞᱟᱹᱭ ᱠᱟᱣᱫᱤᱧᱟ ᱜᱚᱲᱚᱢᱵᱟ ᱦᱚᱸᱭ ᱞᱟᱹᱭᱴᱚᱣ ᱠᱟᱣᱫᱤᱧᱟᱹ ᱱᱚᱜᱼᱚ ᱱᱟ ᱥᱮᱨᱣᱟ ᱫᱚ ᱤᱧᱨᱮᱱ ᱜᱤᱫᱟᱹᱨ ᱯᱤᱫᱟᱹᱨ ᱠᱚᱦᱚᱸ ᱱᱚᱜᱼᱚᱭ ᱵᱚᱸᱜᱟ ᱵᱩᱨᱩ ᱱᱤᱛᱚᱜ ᱫᱚ ᱤᱧ ᱧᱮᱞᱛᱮ ᱱᱩᱠᱩ ᱦᱚᱸᱠᱚ ᱥᱮᱬᱟᱭᱮᱫᱟ ᱥᱮᱨᱣᱟᱨᱮ ᱟᱰᱤᱜᱚᱴᱟᱝ ᱜᱩᱨᱩᱛᱛᱚᱯᱩᱨᱱᱚ ᱡᱤᱱᱤᱥ ᱢᱮᱱᱟᱜᱼᱟ ᱟᱵᱚ ᱵᱚᱸᱜᱟ ᱵᱩᱨᱩ ᱡᱩᱫᱤ ᱵᱟᱵᱚᱱ ᱢᱟᱱᱟᱣ ᱤᱫᱤᱠᱚᱣᱟ ᱢᱮᱱᱠᱷᱟᱱ ᱪᱤᱠᱟᱹ ᱠᱟᱛᱮᱵᱚᱱ ᱵᱟᱧᱪᱟᱣ ᱛᱟᱦᱮᱱᱟ ᱥᱮᱫᱟᱭ ᱡᱚᱠᱷᱳᱱ ᱱᱩᱠᱩ ᱠᱚ ᱵᱮᱱᱟᱣ ᱦᱚᱴᱚᱣ ᱠᱟᱫ ᱵᱚᱱᱟ ᱱᱚᱣᱟ ᱥᱮᱨᱣᱟ ᱨᱮᱥᱮ ᱟᱵᱚ ᱜᱷᱟᱨᱚᱸᱧᱡᱽ ᱨᱮ ᱜᱷᱟᱨᱚᱸᱧᱡᱽ ᱵᱟᱧᱪᱟᱣ ᱫᱚᱦᱚᱭ ᱞᱟᱹᱜᱤᱫ ᱛᱮ ᱱᱚᱜᱼᱚ ᱱᱚᱣᱟ ᱟᱵᱚᱣᱟᱜ ᱥᱮᱨᱣᱟ ᱫᱚᱠᱚ ᱫᱚᱦᱚᱴᱚᱣ ᱡᱟᱦᱟᱱᱟᱜ ᱜᱮ ᱮᱴᱠᱮ ᱴᱚᱬᱮ ᱦᱩᱭᱩᱜᱼᱟ ᱟᱵᱚᱨᱮᱱ ᱡᱟᱦᱟᱸᱭ ᱨᱮᱱ ᱟᱛᱟᱝᱫᱟᱨᱟᱢ ᱵᱚᱱᱟᱭ ᱩᱱᱤᱵᱚᱱ ᱧᱩᱢᱮᱭᱟ ᱩᱢ ᱯᱷᱟᱨᱪᱟᱼᱯᱷᱟᱹᱨᱪᱤ ᱠᱟᱛᱮᱜ ᱰᱷᱩᱞᱟᱹ ᱞᱟᱛᱟᱨ ᱨᱮ ᱞᱚᱴᱟ ᱫᱟᱜ ᱵᱚᱱ ᱫᱩᱲᱩᱡᱟ ᱢᱟ ᱵᱟᱲᱮ ᱱᱟᱭᱠᱚᱜ ᱠᱚ ᱮ ᱱᱟᱯᱟᱭᱛᱮ ᱡᱮᱢᱚᱱ ᱜᱤᱫᱟᱹᱨ ᱠᱚ ᱯᱚᱤᱫᱟᱹᱨ ᱠᱚ ᱫᱤᱥᱚᱢ ᱠᱷᱚᱱ ᱠᱚ ᱨᱩᱣᱟᱹᱲ ᱦᱤᱡᱩᱜ ᱛᱤᱧᱢᱟ ᱱᱚᱝᱠᱟ ᱵᱟᱸᱠᱷᱮᱬ ᱠᱟᱛᱮᱫ ᱜᱮ ᱫᱟᱜ ᱵᱚᱱ ᱫᱩᱞᱟ ᱢᱮᱱᱠᱷᱟᱱ ᱢᱤᱫᱵᱟᱨ ᱫᱚ ᱠᱷᱩᱵ ᱜᱩᱨᱩᱛᱛᱚ ᱯᱩᱨᱱᱚ ᱡᱤᱱᱤᱥ ᱠᱟᱱᱟ ᱠᱟᱡᱽ ᱨᱮᱦᱚᱸ ᱞᱟᱜᱟᱜ ᱠᱟᱱᱜᱮᱭᱟ ᱢᱤᱫᱴᱮᱱ ᱯᱟᱹᱛᱭᱟᱹᱣ ᱢᱮᱱᱟᱜ ᱛᱟᱵᱚᱱᱟ ᱟᱨ ᱦᱩᱭᱩᱜ ᱠᱟᱱ ᱜᱮᱭᱟ ᱱᱚᱜᱼᱚ ᱱᱚᱣᱟ ᱠᱚ ᱜᱷᱟᱨᱚᱸᱧᱡᱽ ᱨᱮ ᱟᱹᱰᱤᱜᱚᱴᱟᱝ ᱜᱩᱨᱩᱛᱛᱚᱯᱩᱨᱱᱚ ᱡᱤᱱᱤᱥ ᱢᱮᱱᱟᱜ ᱛᱟᱵᱚᱱᱟ ᱱᱚᱜᱼᱚ ᱱᱚᱣᱟ ᱠᱚᱜᱮ ᱫᱤᱥ ᱦᱩᱫᱤᱥ ᱠᱟᱛᱮᱫ ᱟᱯᱚᱱ ᱟᱯᱚᱱ ᱜᱷᱟᱨᱚᱸᱧᱡᱽ ᱨᱮᱱ ᱦᱚᱲ ᱱᱚᱣᱟ ᱠᱚ ᱡᱤᱭᱟᱹᱣ ᱫᱚᱦᱚ ᱫᱚ ᱡᱟᱹᱨᱩᱲᱚᱜ ᱠᱟᱱᱟ ᱡᱚᱛᱚᱜᱮ ᱢᱟ ᱵᱟᱲᱮ ᱱᱚᱝᱠᱟᱜᱮ ᱟᱯᱮᱦᱚᱸ ᱟᱵᱚᱦᱚᱸ ᱡᱟᱦᱟᱸ ᱛᱤᱱᱟᱹᱜ ᱥᱟᱶᱛᱟ ᱨᱮ ᱢᱮᱱᱟᱜ ᱵᱚᱱᱟ ᱢᱟᱱᱢᱤ ᱡᱚᱛᱚ ᱡᱮᱢᱚᱱ ᱱᱚᱣᱟ ᱵᱚᱱ ᱡᱤᱭᱟᱹᱣ ᱫᱚᱦᱚᱭᱢᱟ ᱱᱤᱭᱟᱹ ᱠᱚ ᱟᱥ ᱫᱚᱦᱚ ᱠᱟᱛᱮᱜ ᱜᱮ ᱤᱧ ᱫᱚ